ᱞᱟᱠᱪᱟᱨ ᱨᱮᱫᱚ ᱯᱚᱨᱚᱵᱽ ᱠᱚ ᱞᱟᱹᱜᱤᱫ ᱫᱚ ᱟᱹᱰᱤ ᱞᱟᱦᱟ ᱠᱷᱚᱱᱟᱜ ᱜᱮ ᱥᱟᱹᱛ ᱥᱟᱯᱲᱟᱣ ᱦᱩᱭᱩᱜᱼᱟ ᱢᱤᱫ ᱪᱟᱸᱫᱳ ᱢᱟᱲᱟᱝ ᱠᱷᱚᱱᱟᱜ ᱜᱮ ᱚᱱᱟ ᱨᱮᱱᱟᱜ ᱛᱳᱲ ᱡᱳᱲ ᱟᱞᱮ ᱟᱫᱚ ᱛᱟᱦᱚᱞᱮ ᱟᱛᱳ ᱚᱲᱟᱜ ᱨᱮ ᱚᱲᱟᱜ ᱫᱩᱣᱟᱹᱨ ᱞᱮ ᱥᱟᱯᱷᱟᱭᱟ ᱜᱮᱡ ᱜᱩᱨᱤᱡᱽ ᱟᱞᱮ ᱟᱨ ᱵᱚᱸᱜᱟ ᱵᱳᱨᱳ ᱞᱟᱹᱜᱤᱫ ᱛᱮᱫᱚ ᱦᱟᱺᱰᱤ ᱯᱟᱹᱣᱨᱟᱹ ᱞᱮ ᱫᱚᱦᱚᱭᱟ ᱦᱟᱴ ᱠᱷᱚᱱᱟᱜ ᱴᱩᱠᱩᱪ ᱞᱮ ᱟᱜᱩᱭᱟ ᱚᱱᱟᱛᱮ ᱟᱫᱚ ᱪᱟᱣᱞᱮ ᱢᱮᱥᱟ ᱠᱟᱛᱮᱜ ᱦᱟᱺᱰᱤ ᱞᱮ ᱦᱟᱹᱨ ᱟ ᱟᱫᱚ ᱛᱟᱦᱚᱞᱮ ᱱᱟᱭᱠᱮ ᱵᱟᱵᱟᱣᱟᱜ ᱚᱲᱟᱜ ᱫᱩᱣᱟᱹᱨ ᱨᱮᱦᱚᱸ ᱱᱩᱠᱤᱱ ᱱᱟᱭᱠᱮ ᱮᱨᱟ ᱱᱟᱭᱠᱮ ᱵᱟᱵᱟ ᱞᱟᱹᱜᱤᱫ ᱫᱚ ᱱᱟᱣᱟ ᱵᱚᱥᱛᱚᱨ ᱞᱟᱜᱟᱜᱼᱟ ᱩᱱᱠᱤᱱ ᱵᱚᱸᱜᱟᱭ ᱵᱳᱨᱳ ᱞᱟᱹᱜᱤᱫ ᱛᱮᱫᱚ ᱟᱞᱮ ᱦᱚᱸ ᱟᱛᱳ ᱨᱮᱱ ᱦᱚᱲᱦᱚᱸ ᱯᱮᱲᱟ ᱯᱟᱲᱦᱟᱹᱜ ᱡᱟᱦᱟᱸᱭ ᱜᱮ ᱫᱟᱲᱮ ᱟᱜ ᱟᱭ ᱚᱱᱠᱟ ᱢᱚᱛᱚᱱ ᱮ ᱠᱷᱚᱡᱽ ᱠᱚᱣᱟ ᱯᱮᱲᱟ ᱯᱟᱲᱦᱟᱹᱜ ᱦᱚᱸ ᱱᱟᱣᱟ ᱞᱩᱜᱽᱲᱤᱡ ᱠᱚ ᱞᱟᱜᱟᱜᱼᱟ ᱟᱫᱚ ᱛᱟᱦᱚᱞᱮ ᱚᱱᱠᱟ ᱠᱟᱛᱮᱜ ᱟᱞᱮ ᱫᱚ ᱟᱹᱰᱤ ᱢᱟᱨᱟᱝ ᱢᱟᱱᱮ ᱨᱟᱹᱥᱠᱟᱹ ᱜᱮ ᱯᱚᱨᱚᱵᱽ ᱫᱚᱞᱮ ᱵᱟᱛᱟᱣ ᱛᱟᱞᱮᱭᱟ